ᱱᱤᱛᱚᱜ ᱤᱧ ᱤᱧ ᱫᱚ ᱞᱟᱦᱟᱨᱮᱜᱤᱧ ᱞᱟᱹᱭ ᱠᱮᱫᱟ ᱤᱧ ᱫᱚ ᱢᱤᱫᱴᱟᱱ ᱵᱳᱴᱟᱱᱤ ᱤᱥᱴᱩᱰᱮᱱᱴ ᱠᱟᱱᱟᱧ ᱵᱟ ᱫᱟᱨᱮ ᱠᱚ ᱱᱤᱭᱟ ᱯᱟᱲᱦᱟᱜ ᱜᱮᱭᱟᱹᱧ ᱛᱚ ᱚᱱᱟ ᱦᱤᱥᱟᱹᱵ ᱛᱮ ᱢᱤᱫ ᱴᱮᱱ ᱤᱧᱟᱜ ᱪᱳᱴᱴᱳ ᱯᱟᱨᱟ ᱠᱟᱹᱴᱤᱡ ᱯᱟᱨᱟ ᱤᱧᱟᱹᱜ ᱵᱟᱜᱟᱱ ᱢᱮᱱᱟᱜ ᱟᱠᱟᱫᱟ ᱟᱨ ᱚᱱᱟ ᱵᱟᱜᱟᱱ ᱨᱮᱫᱚ ᱤᱧ ᱟᱭᱢᱟ ᱠᱤᱪᱷᱩ ᱫᱟᱨᱮᱧ ᱨᱚᱦᱚᱭ ᱟᱠᱟᱫᱟ ᱡᱮᱢᱚᱱ ᱵᱟᱦᱟ ᱫᱟᱨᱮ ᱠᱚ ᱢᱮᱱᱟᱜ ᱟᱠᱟᱫᱟ ᱡᱟᱦᱟᱸ ᱠᱚ ᱠᱩᱥᱱᱤ ᱪᱟᱨᱟ ᱵᱟᱦᱟ ᱢᱮᱱᱟᱜ ᱟᱠᱟᱫᱟ ᱵᱟ ᱟᱨᱦᱚᱸ ᱟᱭᱢᱟ ᱨᱚᱠᱚᱢ ᱵᱟᱦᱟ ᱢᱮᱱᱟᱜ ᱟᱠᱟᱫᱟ ᱜᱳᱞᱟᱯ ᱵᱟᱦᱟ ᱠᱚ ᱢᱮᱱᱟᱜ ᱟᱠᱟᱫᱟ ᱜᱟᱸᱫᱟ ᱵᱟᱦᱟ ᱠᱚ ᱢᱮᱱᱟᱜ ᱟᱠᱟᱫᱟ ᱟᱭᱢᱟ ᱨᱚᱠᱚᱢ ᱵᱟᱦᱟ ᱢᱮᱱᱟᱜ ᱟᱠᱟᱫᱟ ᱛᱚ ᱜᱟᱰᱮᱱᱤᱝ ᱦᱚᱸ ᱟᱹᱰᱤ ᱟᱸᱴᱤᱧ ᱠᱩᱥᱤᱭᱟᱜ ᱜᱮᱭᱟ ᱚᱱᱟ ᱵᱟᱠᱷᱨᱟᱛᱮ ᱟᱨ ᱫᱟᱨᱮ ᱠᱚ ᱨᱚᱦᱚᱭ ᱦᱚᱸ ᱟᱹᱰᱤ ᱟᱸᱴᱤᱧ ᱠᱩᱥᱤᱭᱟᱜ ᱜᱮᱭᱟ ᱠᱟᱹᱴᱤᱡ ᱠᱷᱚᱱ ᱜᱮ ᱤᱧ ᱮᱫ ᱡᱟᱦᱟᱸ ᱠᱚ ᱜᱟᱰᱟ ᱟᱲᱮ ᱠᱷᱚᱱ ᱠᱟᱹᱴᱤᱡ ᱠᱟᱹᱴᱤᱡ ᱫᱟᱨᱮ ᱠᱚ ᱟᱹᱜᱩ ᱠᱟᱛᱮᱫ ᱤᱧ ᱟᱞᱮ ᱚᱲᱟᱜ ᱨᱤᱧ ᱨᱚᱦᱚᱭᱮᱫ ᱠᱟᱱ ᱛᱟᱦᱮᱸᱫ ᱵᱟᱜᱟᱱ ᱞᱮᱠᱟ ᱛᱚ ᱟᱨ ᱟᱹᱰᱤ ᱟᱹᱴᱤᱧ ᱡᱚᱛᱱᱚᱭᱮᱫ ᱛᱟᱦᱮᱸᱫ ᱫᱟᱨᱮ ᱠᱚ ᱛᱚ ᱚᱸᱰᱮ ᱠᱷᱚᱱ ᱜᱮ ᱤᱧ ᱫᱚ ᱵᱟᱜᱟᱱ ᱨᱮᱭᱟᱜ ᱫᱚ ᱥᱚᱠᱷ ᱦᱮᱡ ᱟᱠᱟᱫᱤᱧᱟ ᱟᱨ ᱱᱤᱛᱚᱜ ᱫᱚ ᱵᱟᱜᱟᱱ ᱫᱚ ᱮᱠᱴᱩ ᱠᱟᱹᱴᱤᱡ ᱧᱚᱜ ᱜᱮᱛᱤᱧᱟ ᱟᱨ ᱵᱟᱜᱟᱱ ᱨᱮᱫᱚ ᱟᱵᱟᱨ ᱤᱧ ᱢᱚᱱᱮᱭᱮᱫᱟ ᱵᱟᱜᱟᱱᱤᱧ ᱡᱚᱠᱷᱚᱱ ᱤᱧ ᱚᱲᱟᱜᱼᱟ ᱢᱤᱫᱴᱮᱱ ᱱᱟᱶᱟ ᱛᱮ ᱛᱚ ᱤᱧᱟᱹᱜ ᱯᱟᱥᱮᱨᱮ ᱤᱧᱟᱹᱜ ᱚᱲᱟᱜ ᱯᱟᱥᱮᱨᱮ ᱢᱤᱫ ᱴᱮᱱ ᱞᱟᱹᱴᱩ ᱯᱟᱨᱟ ᱵᱟᱜᱟᱱ ᱛᱟᱦᱮᱱᱟ ᱵᱟᱦᱟ ᱫᱟᱨᱮᱹ ᱠᱚ ᱵᱟᱜᱟᱱ ᱛᱟᱦᱮᱱᱟ ᱮᱫ ᱡᱟᱛᱮ ᱚᱲᱟᱜ ᱠᱚᱸᱦᱚᱸ ᱢᱚᱸᱡᱽ ᱧᱮᱞᱚᱜ ᱡᱟᱛᱮ ᱟᱨ ᱵᱟᱜᱟᱱ ᱡᱚᱛᱚ ᱦᱚᱲ ᱦᱚᱲᱜᱮ ᱠᱚᱨᱟᱣ ᱞᱟᱹᱠᱛᱤᱭᱟ ᱤᱧ ᱫᱚᱧ ᱢᱚᱱᱮᱭᱟ ᱵᱟᱜᱟᱱ ᱠᱚᱨᱟᱣ ᱞᱮᱠᱷᱟᱱ ᱚᱲᱟᱜ ᱦᱚᱸ ᱢᱚᱸᱡᱽ ᱜᱮ ᱧᱮᱞᱚᱜᱼᱟ ᱟᱨ ᱵᱟᱦᱟ ᱫᱟᱨᱮ ᱠᱚᱸᱦᱚᱢ ᱨᱚᱦᱚᱭ ᱫᱟᱲᱮᱭᱟᱜᱼᱟ ᱵᱟ ᱡᱟᱦᱟᱱᱟᱜ ᱡᱚᱢᱟᱜ ᱡᱤᱱᱤᱥ ᱟᱜ ᱵᱟᱜᱟᱱ ᱦᱚᱸ ᱦᱳᱭ ᱫᱟᱲᱮᱭᱟᱜᱼᱟ ᱤᱧᱟᱹᱜ ᱫᱚ ᱢᱮᱱᱞᱤ ᱦᱳᱭᱳᱜ ᱠᱟᱱᱟ ᱠᱟᱹᱴᱤᱡ ᱠᱟᱹᱴᱤᱡ ᱫᱟᱨᱮ ᱦᱮᱱᱟᱜ ᱠᱟᱫᱟ ᱚᱱᱟ ᱠᱚ ᱱᱤᱭᱮ ᱵᱟᱜᱟᱱ ᱠᱟᱹᱫᱟᱹᱧ ᱠᱟᱹᱴᱤᱡ ᱯᱟᱨᱟ ᱟᱨ ᱡᱟᱦᱟᱸ ᱚᱱᱮ ᱡᱚᱢᱟᱜ ᱫᱟᱨᱮ ᱠᱚ ᱢᱮᱱᱟᱜ ᱟᱠᱟᱫᱟ ᱚᱱᱟ ᱠᱚᱫᱚ ᱤᱧ ᱴᱷᱮᱱ ᱫᱚ ᱵᱟᱹᱱᱩᱜ ᱟᱠᱟᱫᱟ ᱡᱚᱢᱟᱜ ᱫᱟᱨᱮ ᱠᱚᱨᱮ ᱦᱚᱸ ᱵᱟᱜᱟᱱ ᱫᱟᱲᱮᱭᱟᱜᱼᱟ ᱠᱤᱱᱛᱩ ᱚᱱᱟ ᱫᱚ ᱞᱟᱹᱴᱩ ᱡᱟᱭᱜᱟ ᱞᱟᱹᱠᱛᱤᱜᱼᱟ ᱤᱧ ᱴᱷᱮᱱ ᱫᱚ ᱠᱟᱹᱴᱤᱡ ᱡᱟᱭᱜᱟ ᱢᱮᱱᱟᱜ ᱛᱮ ᱚᱱᱟᱠᱚᱫᱚ ᱵᱟᱦᱟ ᱫᱟᱨᱮᱹᱠᱚᱧ ᱨᱚᱦᱚᱭ ᱟᱠᱟᱫᱟ ᱮᱵᱚᱝ ᱠᱟᱹᱴᱤᱡ ᱠᱟᱹᱴᱤᱡ ᱪᱟᱨᱟ ᱫᱟᱨᱮ ᱠᱚᱧ ᱨᱚᱦᱚᱭ ᱟᱠᱟᱫᱟ ᱚᱱᱟ ᱠᱚᱜᱮ ᱟᱨ ᱵᱟᱜᱟᱱ ᱡᱚᱫᱤ ᱟᱢ ᱞᱟᱹᱴᱩ ᱢᱟᱪᱷᱟᱛᱮᱢ ᱵᱟᱜᱟᱱ ᱞᱮᱠᱷᱟᱱ ᱚᱱᱟ ᱠᱷᱚᱱ ᱦᱚᱸ ᱟᱢ ᱯᱚᱭᱥᱟᱢ ᱨᱳᱡᱽᱜᱟᱨ ᱫᱟᱲᱮᱭᱟᱜ ᱜᱮᱭᱟ ᱟᱯᱟᱛᱚᱛᱚ ᱤᱧ ᱫᱚ ᱯᱚᱭᱥᱟ ᱤᱧ ᱫᱚ ᱵᱟᱹᱧ ᱨᱳᱡᱽᱜᱟᱨ ᱮᱫᱟ ᱮᱢᱱᱤ ᱤᱧᱟᱹᱜ ᱯᱷᱮᱥᱮᱱ ᱵᱟ ᱤᱧ ᱵᱷᱟᱜᱮᱧ ᱵᱩᱡᱷᱟᱹᱣ ᱛᱮ ᱨᱟᱹᱥᱠᱟᱹᱧ ᱵᱩᱡᱷᱟᱹᱣ ᱛᱮ ᱠᱟᱹᱴᱤᱡ ᱯᱟᱨᱟ ᱤᱧᱟᱹᱜ ᱚᱲᱟᱜ ᱨᱤᱧ ᱵᱟᱜᱟᱱ ᱫᱚᱦᱚ ᱟᱠᱟᱫᱟ ᱛᱚ ᱤᱱᱟᱹᱜᱮ ᱵᱟᱜᱟᱱ ᱠᱚ ᱱᱤᱭᱮ ᱫᱚ